ᱵᱟᱭᱤᱠ ᱪᱟᱞᱟᱣ ᱨᱮᱱᱟᱜ ᱥᱚᱢᱚᱭ ᱨᱮᱱᱟᱜ ᱤᱧ ᱢᱮᱱᱫᱟ ᱡᱮ ᱱᱚᱜᱼᱚᱸᱭ ᱵᱟᱭᱤᱠ ᱠᱚ ᱪᱟᱞᱟᱣ ᱥᱚᱢᱚᱭ ᱛᱚᱠᱷᱚᱱ ᱟᱭᱢᱟ ᱚᱠᱚᱡ ᱡᱤᱱᱤᱥ ᱠᱚ ᱫᱤᱥᱟᱹ ᱫᱚᱦᱚ ᱠᱟᱜᱼᱟ ᱡᱮᱨᱚᱠᱚᱢ ᱱᱚᱜᱼᱚᱭ ᱥᱤᱜᱽᱱᱟᱞ ᱥᱤᱜᱽᱱᱟᱞ ᱯᱟᱲᱟᱣ ᱞᱮᱱᱠᱷᱟᱡ ᱫᱚ ᱜᱟᱹᱰᱤ ᱛᱤᱸᱜᱩᱭ ᱦᱩᱭᱩᱜ ᱛᱟᱢᱟ ᱥᱮ ᱟᱢ ᱚᱱᱟ ᱥᱤᱜᱽᱱᱮᱞ ᱨᱮᱢ ᱛᱤᱸᱜᱩᱜ ᱠᱷᱟᱡ ᱥᱮ ᱞᱮᱸᱜᱟ ᱟᱲᱮᱢ ᱪᱟᱞᱟᱜ ᱠᱷᱟᱡ ᱫᱚ ᱞᱮᱸᱜᱟ ᱟᱲᱮ ᱨᱮᱱᱟᱜ ᱤᱱᱰᱤᱠᱮᱴᱟᱨ ᱡᱩᱞ ᱦᱩᱭᱩᱜ ᱛᱟᱢᱟ ᱡᱚᱡᱚᱢ ᱟᱲᱮᱢ ᱪᱟᱞᱟᱣ ᱞᱮᱱᱠᱷᱟᱡ ᱡᱚᱡᱚᱢ ᱟᱲᱮ ᱨᱮᱱᱟᱜ ᱤᱱᱴᱤᱜᱮᱴᱟᱨ ᱞᱟᱭᱤᱴ ᱡᱩᱞ ᱦᱩᱭᱩᱜ ᱛᱟᱢᱟ ᱥᱮ ᱦᱚᱲ ᱞᱟᱦᱟᱨᱮᱢ ᱧᱟᱢ ᱠᱮᱫᱮᱭᱟ ᱥᱮ ᱵᱟᱭ ᱫᱷᱮᱭᱟᱱ ᱠᱟᱜ ᱢᱮᱭᱟ ᱩᱱᱤ ᱫᱚ ᱟᱢ ᱦᱚᱨᱚᱱ ᱢᱟᱨᱟᱣ ᱦᱚᱨᱚᱱ ᱢᱟᱨᱟᱣᱟᱭ ᱦᱩᱭᱩᱜᱼᱟ ᱩᱱᱤ ᱫᱚ ᱚᱱᱠᱟᱱ ᱟᱨᱚ ᱵᱟᱭᱤᱠ ᱪᱟᱞᱟᱣ ᱥᱚᱢᱚᱭ ᱫᱚ ᱟᱢ ᱜᱩᱱᱟᱹᱱᱟᱹᱱ ᱦᱩᱭᱩᱜ ᱛᱟᱢᱟ ᱢᱤᱫᱴᱮᱡ ᱡᱤᱱᱤᱥ ᱪᱮᱫ ᱵᱟᱭᱤᱠ ᱱᱤᱭᱮ ᱡᱚᱠᱷᱚᱱᱤᱧ ᱩᱰᱩᱠᱚᱜᱼᱟ ᱤᱧᱫᱚ ᱪᱮᱫ ᱜᱟᱹᱰᱤ ᱨᱮᱱᱟᱜ ᱯᱮᱯᱟᱨᱥ ᱛᱟᱨᱯᱚᱨᱮ ᱰᱨᱟᱭᱵᱷᱤᱝ ᱞᱟᱭᱥᱮᱱᱥ ᱛᱟᱨᱯᱚᱨᱮ ᱫᱷᱩᱦᱟ ᱪᱮᱠ ᱠᱟᱜᱚᱡᱽ ᱱᱤᱭᱟᱹ ᱠᱚ ᱡᱟᱛᱮ ᱥᱚᱝᱜᱮᱛᱮ ᱱᱤᱭᱟᱹ ᱩᱰᱩᱠᱚᱜ ᱫᱚᱨᱠᱟᱨ ᱱᱤᱭᱟᱹ ᱠᱚᱫᱚ ᱟᱫᱚ ᱮᱱᱛᱮᱜ ᱟᱹᱰᱤ ᱵᱟᱹᱲᱤᱡ ᱮᱢᱟᱢ ᱦᱩᱭᱩᱜᱼᱟ ᱱᱤᱭᱟᱹ ᱠᱚ ᱢᱚᱴᱚᱨ ᱥᱟᱭᱠᱮᱞ ᱡᱮᱦᱮᱛᱩ ᱨᱳᱰ ᱨᱮ ᱪᱟᱞᱟᱜ ᱥᱚᱢᱚᱭ ᱫᱚ